ᱠᱚᱢ ᱵᱮᱥᱤ ᱡᱚᱛᱚ ᱦᱚᱲ ᱜᱮᱵᱚᱱ ᱵᱟᱲᱟᱭᱟ ᱪᱟᱥ ᱠᱟᱹᱢᱤ ᱫᱚ ᱯᱩᱨᱟᱹᱣᱚᱜᱼᱟ ᱦᱤᱸᱥᱤᱫ ᱦᱚᱭ ᱟᱨ ᱫᱟᱜ ᱪᱮᱛᱟᱱ ᱛᱮ ᱚᱱᱟᱛᱮ ᱪᱟᱥ ᱠᱟᱹᱢᱤ ᱢᱚᱡᱽ ᱴᱷᱤᱠ ᱦᱩᱭᱩᱜ ᱞᱟᱹᱜᱤᱫ ᱦᱤᱸᱥᱤᱫ ᱦᱚᱭ ᱫᱟᱜ ᱨᱮᱭᱟᱜ ᱟᱹᱰᱤ ᱟᱭᱢᱟ ᱮᱱᱮᱢ ᱢᱮᱱᱟᱜᱼᱟ ᱚᱱᱟ ᱵᱟᱫᱽ ᱠᱟᱛᱮᱱ ᱦᱚᱸ ᱟᱨᱡᱟᱣ ᱟᱠᱟᱫ ᱵᱚᱱ ᱫᱩᱨᱤᱵᱽ ᱢᱚᱡᱽ ᱴᱷᱤᱠ ᱛᱮ ᱦᱟᱨᱟᱜ ᱢᱟ ᱢᱚᱡᱽ ᱴᱷᱤᱠ ᱛᱮ ᱡᱟᱛᱮ ᱯᱷᱚᱞᱚᱱᱮ ᱮᱢᱟᱣᱟᱜ ᱢᱟ ᱚᱱᱟ ᱞᱟᱹᱜᱤᱫ ᱵᱟᱡᱟᱨ ᱠᱷᱚᱱ ᱟᱭᱢᱟ ᱠᱳᱢᱯᱟᱱᱤ ᱨᱮᱱᱟᱝ ᱥᱟᱨ ᱠᱤᱨᱤᱧ ᱟᱹᱜᱩ ᱠᱟᱛᱮᱱ ᱟᱵᱚ ᱟᱨᱡᱟᱣ ᱟᱠᱟᱫ ᱫᱩᱨᱤᱵᱽ ᱨᱮᱵᱚᱱ ᱞᱟᱜᱟᱣᱫᱟ ᱚᱱᱟ ᱛᱮᱵᱚᱱ ᱧᱮᱞᱟ ᱟᱨᱡᱟᱣ ᱟᱠᱟᱱ ᱫᱟᱨᱮ ᱠᱚᱦᱚᱸ ᱢᱚᱡᱽ ᱴᱷᱤᱠ ᱴᱷᱟᱠ ᱫᱟᱨᱮᱜ ᱠᱟᱱᱟ ᱟᱨ ᱯᱷᱚᱞᱚᱱᱦᱚᱸ ᱟᱹᱰᱤ ᱢᱚᱡᱽ ᱡᱟᱹᱥᱛᱤ ᱠᱟᱭᱛᱮ ᱮᱢᱟᱣᱟᱜ ᱠᱟᱱᱟ ᱢᱮᱱᱠᱷᱟᱱ ᱱᱤᱭᱟᱹ ᱦᱚᱭ ᱫᱟᱜ ᱡᱩᱫᱤ ᱴᱷᱤᱠ ᱴᱷᱟᱠ ᱵᱟᱝ ᱦᱩᱭᱩᱜᱼᱟ ᱛᱟᱦᱞᱮ ᱟᱨᱡᱟᱣ ᱫᱚ ᱮᱠᱟᱞ ᱛᱮᱜᱮ ᱵᱟᱝ ᱜᱟᱱᱚᱜᱼᱟ ᱩᱱ ᱥᱚᱢᱚᱭ ᱟᱵᱚ ᱪᱮᱫ ᱵᱚᱱ ᱪᱮᱠᱟᱭᱟ ᱟᱵᱚ ᱢᱟᱴᱷ ᱜᱷᱟᱴᱨᱮ ᱥᱮᱞᱚ ᱥᱟᱵᱽᱼᱢᱟᱨᱥᱤᱵᱮᱞ ᱞᱟᱜᱟᱣ ᱠᱟᱛᱮᱫ ᱟᱵᱚ ᱠᱤᱱᱛᱩ ᱪᱟᱥ ᱠᱟᱹᱢᱤ ᱵᱚᱱ ᱯᱩᱨᱟᱹᱣ ᱫᱟᱲᱮᱭᱟᱜᱼᱟ ᱟᱵᱟᱨ ᱟᱨᱡᱟᱣ ᱟᱠᱟᱫ ᱵᱚᱱ ᱫᱩᱨᱤᱵᱽ ᱨᱮ ᱡᱩᱫᱤ ᱛᱤᱡᱩ ᱠᱚᱠᱚ ᱞᱟᱜᱟᱜᱼᱟ ᱛᱟᱦᱞᱮ ᱟᱵᱚ ᱵᱟᱡᱟᱨ ᱠᱷᱚᱱ ᱡᱟᱦᱟᱸ ᱠᱤᱨᱤᱧ ᱛᱮ ᱧᱟᱢᱚᱜ ᱠᱟᱱ ᱠᱮᱢᱤᱠᱮᱞ ᱥᱟᱨ ᱚᱱᱟ ᱠᱚ ᱞᱟᱜᱟᱣ ᱠᱟᱛᱮᱫ ᱟᱵᱚ ᱱᱤᱭᱟᱹ ᱟᱨᱡᱟᱣ ᱟᱠᱟᱫ ᱫᱩᱨᱤᱵᱽ ᱵᱚᱱ ᱨᱩᱠᱷᱭᱟᱹ ᱫᱟᱲᱮᱭᱟᱜᱼᱟ ᱱᱚᱝᱠᱟ ᱠᱟᱛᱮᱱ ᱟᱵᱚ ᱪᱟᱥ ᱠᱟᱹᱢᱤ ᱫᱚᱵᱚᱱ ᱯᱩᱨᱟᱹᱣ ᱫᱟᱲᱮᱭᱟᱜᱼᱟ